ᱡᱚᱦᱟᱨ ᱜᱮ ᱜᱚᱢᱠᱮ ᱱᱚᱣᱟᱠᱤ ᱥᱟᱹᱜᱩᱱ ᱨᱮᱥᱴᱩᱨᱮᱱᱴ ᱠᱟᱱᱟ ᱤᱧ ᱫᱤᱞᱤᱯ ᱤᱧ ᱢᱮᱱᱫᱟ ᱱᱚᱰᱮ ᱠᱤ ᱛᱟᱛᱲᱟ ᱯᱤᱴᱷᱟᱹ ᱧᱟᱢᱚᱜᱼᱟ ᱟᱨ ᱯᱟᱛᱲᱟ ᱯᱤᱴᱷᱟᱹ ᱡᱩᱫᱤ ᱧᱟᱢᱚᱜ ᱠᱷᱟᱡ ᱪᱮᱫ ᱡᱤᱞ ᱨᱮᱱᱟᱜ ᱯᱟᱛᱲᱟ ᱯᱤᱴᱷᱟᱹ ᱧᱟᱢᱚᱜᱼᱟ ᱟᱢᱟᱝ ᱫᱚᱠᱟᱱ ᱨᱮᱫᱚ ᱥᱤᱢᱡᱤᱞ ᱥᱮ ᱥᱩᱠᱨᱤ ᱡᱤᱞ ᱟᱪᱪᱷᱟ ᱵᱟᱱᱟᱨᱜᱮ ᱧᱟᱢᱚᱜᱼᱟ ᱟᱪᱪᱷᱟ ᱯᱟᱛᱲᱟ ᱯᱤᱴᱷᱟᱹ ᱥᱟᱶᱛᱮ ᱟᱨ ᱪᱮᱫ ᱪᱮᱫ ᱡᱤᱱᱤᱥ ᱧᱟᱢ ᱫᱟᱲᱮᱭᱟᱜᱼᱟ ᱟᱨᱚ ᱠᱤᱪᱷᱩ ᱥᱟᱶᱛᱮ ᱚᱰᱟᱨ ᱮᱢ ᱠᱮᱭᱟ ᱟᱨ ᱱᱚᱣᱟ ᱠᱚ ᱚᱰᱟᱨ ᱨᱮᱱᱟᱝ ᱜᱚᱱᱚᱝ ᱛᱤᱱᱟᱹᱜ ᱢᱮᱱᱟᱜᱼᱟ ᱤᱧ ᱡᱩᱫᱤ ᱢᱤᱫᱴᱮᱱ ᱯᱟᱛᱲᱟ ᱯᱤᱴᱷᱟᱹ ᱥᱤᱢᱡᱤᱞ ᱟᱨ ᱥᱩᱠᱨᱤᱡᱤᱞᱟᱜ ᱤᱧ ᱦᱟᱛᱟᱣ ᱛᱟᱦᱚᱞᱮ ᱚᱱᱟ ᱨᱮᱱᱟᱜ ᱜᱚᱱᱚᱝ ᱛᱤᱱᱟᱹᱜ ᱢᱮᱱᱟᱜᱼᱟ ᱮᱵᱚᱝ ᱱᱚᱣᱟ ᱤᱧ ᱚᱲᱟᱜ ᱨᱮ ᱛᱤᱱ ᱠᱚᱛᱮᱧ ᱧᱟᱢ ᱫᱟᱲᱮᱭᱟᱜᱼᱟ ᱛᱤᱱᱟᱹᱜ ᱥᱚᱢᱚᱭ ᱞᱟᱜᱟᱜᱼᱟ ᱤᱧᱟᱹᱜ ᱚᱲᱟᱜ ᱥᱮᱴᱮᱨ ᱛᱮ